ᱟᱵᱚᱣᱟᱜ ᱥᱮᱨᱮᱧ ᱫᱩᱨᱟᱹᱝ ᱠᱚᱢᱟ ᱥᱮᱫᱟᱭ ᱠᱷᱚᱱ ᱯᱩᱛᱷᱤ ᱞᱮᱠᱟ ᱥᱮᱨᱮᱧ ᱛᱮᱜᱮ ᱟᱨ ᱨᱚᱲ ᱛᱮᱜᱮ ᱫᱚᱦᱚ ᱟᱹᱜᱩ ᱟᱠᱟᱱᱟ ᱢᱮᱱᱠᱷᱟᱱ ᱤᱧᱫᱩᱧ ᱟᱥᱟᱭᱮᱜᱼᱟ ᱱᱚᱣᱟ ᱥᱮᱨᱮᱧ ᱫᱩᱨᱟᱹᱝ ᱠᱚ ᱡᱮᱢᱚᱱ ᱯᱚᱛᱚᱵ ᱠᱚᱨᱮ ᱚᱞ ᱫᱚᱦᱚ ᱞᱮᱠᱷᱟᱱ ᱦᱟᱯᱮᱱ ᱫᱤᱱ ᱨᱮ ᱟᱵᱚ ᱨᱮᱱ ᱜᱤᱫᱽᱨᱟᱹ ᱠᱚ ᱡᱮᱢᱚᱱ ᱵᱟᱠᱚ ᱦᱤᱲᱤᱧᱟ ᱚᱱᱮ ᱚᱱᱟ ᱞᱮᱠᱟ ᱟᱥᱟᱧ ᱫᱚᱦᱚᱭᱮᱜᱼᱟ

ᱱᱚᱝᱠᱟ ᱜᱮ ᱧᱟᱢ ᱤᱫᱤ ᱠᱟᱛᱮᱫ ᱯᱟᱨᱟᱵᱽ ᱯᱩᱱᱟᱹᱭ ᱠᱚᱨᱮ ᱦᱚᱸ ᱱᱟᱦᱟᱜ ᱜᱤᱫᱽᱨᱟᱹ ᱠᱚ ᱤᱫᱤ ᱠᱟᱛᱮᱫ ᱮᱱᱮᱡ ᱠᱚ ᱪᱮᱫ ᱦᱚᱪᱚ ᱦᱩᱭᱩᱜᱼᱟ ᱡᱮᱢᱚᱱ ᱱᱚᱣᱟ ᱮᱱᱮᱡ ᱛᱟᱵᱚ ᱟᱞᱚ ᱥᱮ ᱟᱞᱚ ᱢᱟᱞᱚᱴᱚᱜ ᱢᱟ ᱱᱚᱣᱟ ᱮᱱᱮᱡ ᱥᱮᱨᱮᱧ ᱡᱟᱦᱟᱸ ᱞᱮᱠᱟ ᱥᱮᱫᱟᱭ ᱠᱷᱚᱱ ᱦᱮᱡ ᱟᱹᱜᱩ ᱟᱠᱟᱱᱟ ᱚᱱᱠᱟ ᱜᱮ ᱛᱟᱦᱮᱸ ᱠᱚᱜ ᱢᱟ ᱟᱨ ᱱᱚᱣᱟ ᱫᱚ ᱜᱤᱫᱽᱨᱟᱹ ᱠᱚᱦᱚᱸ ᱡᱮᱢᱚᱱ ᱱᱤᱛᱚᱜ ᱪᱮᱫ ᱟᱠᱚ ᱠᱷᱟᱱ ᱟᱨ ᱟᱠᱚ ᱦᱚᱸ ᱵᱟᱠᱚ ᱦᱤᱲᱤᱧᱟ